ᱦᱮᱸ ᱴᱨᱟᱵᱷᱮᱞ ᱠᱳᱢᱯᱟᱱᱤ ᱫᱚ ᱟᱨ ᱡᱟᱦᱟᱸ ᱫᱚᱠᱚ ᱴᱨᱟᱵᱷᱮᱞ ᱠᱳᱢᱯᱟᱱᱤᱭᱟᱜ ᱧᱩᱛᱩᱢ ᱫᱚᱦᱟᱸᱜ ᱵᱟᱹᱧ ᱵᱟᱲᱟᱭᱟ ᱛᱚᱵᱮ ᱴᱨᱟᱵᱷᱮᱞ ᱫᱚ ᱵᱟᱲᱟᱭᱟᱹᱧ ᱡᱮ ᱴᱨᱟᱵᱷᱮᱞ ᱫᱟᱬᱟᱱ ᱠᱚ ᱤᱫᱤ ᱠᱚᱣᱟ ᱥᱮ ᱥᱟᱸᱜᱷᱟᱨ ᱠᱚ ᱤᱫᱤ ᱠᱚᱣᱟ ᱚᱱᱟ ᱦᱟᱸᱜ ᱤᱧ ᱵᱟᱲᱟᱭᱟᱹᱧ ᱟᱨ ᱴᱨᱟᱵᱷᱮᱞ ᱠᱳᱢᱯᱟᱱᱤ ᱫᱚ ᱱᱚᱝᱠᱟ ᱠᱟᱱᱟ ᱡᱮ ᱡᱟᱦᱟᱸᱭ ᱜᱮ ᱫᱟᱬᱟᱱ ᱠᱚ ᱪᱟᱞᱟᱜᱼᱟ ᱥᱟᱢᱩᱫ ᱦᱩᱭᱩᱜ ᱡᱟᱦᱟᱸᱨᱮ ᱥᱟᱪᱟᱨᱦᱮᱫ ᱧᱮᱞ ᱦᱩᱭᱩᱜ ᱛᱚ ᱩᱱᱠᱩ ᱠᱳᱢᱯᱟᱱᱤ ᱠᱚ ᱛᱟᱦᱮᱱᱟ ᱥᱮ ᱩᱱᱠᱩ ᱨᱮᱱ ᱮᱡᱮᱱᱴ ᱠᱚᱠᱚ ᱛᱟᱦᱮᱱᱟ ᱩᱱᱠᱩ ᱴᱷᱮᱱ ᱜᱟᱹᱰᱤ ᱨᱤᱡᱟᱨᱵᱷ ᱛᱟᱦᱮᱱᱟ ᱩᱱᱠᱩ ᱜᱟᱹᱰᱤ ᱨᱤᱡᱟᱨᱵᱷ ᱠᱟᱛᱮᱫ ᱩᱱᱠᱩ ᱴᱷᱮᱱ ᱡᱳᱜᱟᱡᱚᱜᱽ ᱦᱩᱭᱩᱜᱼᱟ ᱡᱳᱜᱟᱡᱚᱜᱽ ᱠᱟᱛᱮᱫ ᱵᱟᱦᱨᱮ ᱫᱟᱬᱟᱱ ᱥᱮ ᱥᱟᱸᱜᱷᱟᱨ ᱪᱟᱞᱟᱜ ᱜᱟᱱᱚᱜᱼᱟ ᱚᱱᱟ ᱩᱱᱠᱩ ᱥᱚᱝᱜᱮ ᱚᱱᱟ ᱪᱩᱠᱛᱤ ᱦᱩᱭᱩᱜᱼᱟ ᱛᱤᱱᱟᱹᱜ ᱴᱟᱠᱟᱯᱮ ᱦᱟᱛᱟᱣᱟ ᱚᱱᱟ ᱞᱮᱠᱟᱛᱮ ᱚᱱᱟ ᱫᱟᱬᱟᱱ ᱪᱩᱠᱛᱤ ᱫᱚ ᱦᱩᱭᱩᱜᱼᱟ